ᱟᱞᱮ ᱱᱚᱣᱟ ᱠᱚᱨᱮ ᱫᱚ ᱟᱞᱮ ᱱᱚᱣᱟ ᱴᱚᱴᱷᱟ ᱠᱚᱨᱮ ᱫᱚ ᱡᱚᱢᱟᱜ ᱠᱚᱫᱚ ᱟᱹᱰᱤ ᱟᱸᱴ ᱜᱮ ᱧᱟᱢᱚᱜ ᱜᱮᱭᱟ ᱢᱳᱢᱳᱠᱚ ᱯᱷᱩᱪᱠᱟ ᱠᱚ ᱛᱟᱨᱯᱚᱨᱮ ᱤᱭᱟᱹ ᱪᱤᱠᱮᱱ ᱠᱟᱵᱟᱵ ᱠᱚ ᱛᱟᱨᱯᱚᱨᱮ ᱥᱩᱨᱼᱥᱩᱨ ᱫᱚᱠᱟᱱ ᱠᱚᱨᱮ ᱦᱚᱸ ᱪᱚᱯ ᱥᱤᱸᱜᱟᱹᱲᱟ ᱵᱮᱜᱽᱱᱤ ᱯᱮᱸᱭᱟᱡᱤ ᱚᱱᱟ ᱠᱚ ᱡᱚᱛᱚ ᱜᱮ ᱧᱟᱢᱚᱜ ᱜᱮᱭᱟ ᱟᱵᱟᱨ ᱠᱚᱞᱟᱭ ᱵᱷᱟᱡᱟ ᱠᱚᱦᱚᱸ ᱧᱟᱢᱚᱜ ᱜᱮᱭᱟ ᱱᱤᱭᱟᱹ ᱠᱚᱨᱮ ᱫᱚ ᱟᱨ ᱟᱞᱮ ᱥᱩᱨ ᱠᱚᱨᱮ ᱫᱚ ᱱᱤᱭᱟᱹ ᱠᱚ ᱡᱚᱢᱟᱜ ᱫᱚ ᱢᱚᱸᱡᱽ ᱜᱮ ᱛᱟᱦᱮᱱᱟ ᱟᱵᱟᱨ ᱪᱟᱣᱢᱤᱱ ᱠᱚᱦᱚᱸ ᱛᱟᱦᱮᱱᱟ ᱨᱳᱞ ᱠᱚ ᱧᱟᱢᱚᱜ ᱠᱟᱱᱟ ᱟᱥᱮᱼᱯᱟᱥᱮ ᱨᱮᱥᱴᱩᱨᱮᱱᱴ ᱠᱚᱨᱮ ᱱᱤᱭᱟᱹ ᱠᱚᱨᱮ ᱫᱚ ᱟᱱᱮ ᱟᱭᱢᱟ ᱜᱮᱠᱚ ᱫᱚᱠᱟᱱ ᱟᱠᱟᱫᱟ ᱟᱭᱢᱟ ᱜᱮᱠᱚ ᱨᱮᱥᱴᱩᱨᱮᱱᱴ ᱟᱠᱟᱫᱟ ᱟᱨ ᱱᱤᱭᱟᱹ ᱨᱮᱥᱴᱩᱨᱮᱱᱴ ᱠᱚᱨᱮ ᱫᱚ ᱢᱟᱡᱷᱮ ᱢᱚᱫᱽᱫᱷᱮ ᱫᱟᱠᱟ ᱩᱛᱩ ᱠᱚᱦᱚᱸ ᱠᱚᱢ ᱧᱟᱢ ᱜᱮᱭᱟ ᱥᱩᱨ ᱠᱚᱨᱮ ᱫᱚ